ᱟᱞᱮ ᱵᱳᱞᱯᱩᱨ ᱥᱟᱱᱛᱤᱱᱤᱠᱮᱛᱚᱱ ᱫᱚ ᱟᱹᱰᱤ ᱟᱸᱴᱜᱮ ᱪᱤᱛᱟᱹᱨ ᱠᱚ ᱟᱸᱠᱟᱣ ᱜᱮᱭᱟ ᱨᱟᱥᱛᱟ ᱟᱲᱮ ᱟᱲᱮᱛᱮ ᱫᱩᱲᱩᱵ ᱠᱟᱛᱮᱠᱚ ᱟᱠᱟᱣᱟ ᱚᱱᱟ ᱠᱚᱨᱮ ᱜᱮ ᱟᱠᱚᱣᱟᱜ ᱪᱤᱛᱟᱹᱨ ᱠᱚ ᱫᱚᱦᱚ ᱵᱟᱲᱟ ᱠᱟᱛᱟ ᱠᱚᱣᱟ ᱟᱫᱚ ᱚᱱᱟ ᱧᱮᱞ ᱠᱟᱛᱮᱫ ᱤᱧᱦᱚ ᱟᱹᱰᱤ ᱢᱚᱸᱡᱽᱜᱤᱧ ᱧᱮᱞ ᱜᱮᱭᱟ ᱟᱹᱰᱤ ᱢᱚᱸᱡᱽ ᱨᱚᱝ ᱟᱠᱚ ᱨᱚᱥ ᱠᱟᱛᱮᱫ ᱠᱚ ᱫᱚᱦᱚ ᱵᱟᱲᱟᱠᱟᱜᱼᱟ ᱚᱱᱟ ᱪᱤᱛᱟᱹᱨ ᱫᱚ ᱟᱫᱚ ᱚᱱᱟ ᱧᱮᱞᱛᱮ ᱤᱧᱦᱚ ᱟᱹᱰᱤ ᱨᱟᱹᱥᱠᱟᱹᱜᱤᱧ ᱵᱩᱡᱷᱟᱹᱣᱟ ᱟᱫᱚ ᱤᱧᱦᱚᱧ ᱢᱮᱱᱟ ᱤᱧᱦᱚᱧ ᱟᱠᱟᱭᱟ ᱚᱱᱠᱟ ᱟᱫᱚ ᱚᱲᱟᱜ ᱨᱮ ᱦᱮᱡ ᱠᱟᱛᱮᱜ ᱤᱧᱦᱚ ᱚᱱᱠᱟ ᱟᱠᱟᱧ ᱪᱮᱥᱴᱟᱭᱟ ᱤᱭᱩᱴᱤᱵ ᱨᱮ ᱧᱮᱞ ᱵᱟᱲᱟ ᱠᱟᱛᱮᱫ ᱟᱹᱰᱤ ᱩᱥᱟᱹᱨᱟ ᱚᱱᱟ ᱠᱚᱫᱚ ᱢᱤᱫ ᱜᱷᱟᱹᱲᱤ ᱛᱮᱠᱚ ᱟᱠᱟᱣ ᱜᱮᱭᱟ ᱟᱫᱚ ᱤᱧᱦᱚ ᱚᱱᱟ ᱤᱭᱩᱴᱤᱵ ᱨᱮ ᱧᱮᱞ ᱧᱮᱞᱛᱮ ᱤᱧᱦᱚ ᱤᱧᱟᱹᱜ ᱠᱷᱟᱛᱟᱨᱮᱧ ᱟᱠᱟᱣᱟ ᱟᱸᱠ ᱠᱟᱛᱮᱫ ᱟᱹᱰᱤ ᱢᱚᱸᱡᱽ ᱨᱚᱝ ᱠᱟᱛᱮᱫ ᱟᱹᱰᱤ ᱱᱟᱯᱟᱭᱜᱮ ᱵᱩᱡᱷᱟᱹᱜᱼᱟ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱟᱨᱦᱚ ᱢᱮᱞᱟ ᱠᱷᱮᱞᱟ ᱠᱚᱨᱮ ᱦᱚ ᱟᱹᱰᱤ ᱟᱸᱴᱜᱮ ᱚᱱᱟ ᱪᱤᱛᱟᱹᱨ ᱠᱚ ᱟᱹᱠᱷᱨᱤᱧ ᱜᱮᱭᱟ ᱟᱫᱚ ᱚᱱᱟᱠᱚ ᱧᱮᱞᱛᱮ ᱟᱹᱰᱤ ᱱᱟᱯᱟᱭ ᱜᱤᱧ ᱵᱩᱡᱷᱟᱹᱣᱟ ᱟᱹᱰᱤ ᱢᱚᱸᱡᱽᱜᱤᱧ ᱵᱩᱡᱷᱟᱹᱣᱟ ᱟᱫᱚ ᱤᱧᱦᱚ ᱟᱹᱰᱤ ᱟᱸᱴ ᱪᱷᱚᱵᱤ ᱦᱚᱧ ᱟᱸᱠᱟᱣ ᱵᱟᱲᱟᱭ ᱜᱮᱭᱟ ᱟᱨ ᱟᱹᱰᱤ ᱨᱟᱹᱥᱠᱟᱹᱜᱤᱧ ᱵᱩᱡᱷᱟᱹᱣᱟ ᱚᱱᱟᱠᱚ ᱧᱮᱞᱛᱮ ᱟᱨ ᱟᱸᱠᱟᱣᱛᱮᱦᱚ